ᱛᱳ ᱠᱟᱛᱷᱟ ᱦᱩᱭᱩᱜ ᱠᱟᱱᱟ ᱡᱮ ᱱᱚᱣᱟ ᱟᱵᱮᱱᱟᱜ ᱵᱟᱸᱠᱩᱲᱟ ᱡᱮᱞᱟ ᱵᱷᱤᱛᱨᱤ ᱨᱮ ᱚᱱᱠᱟᱱᱟᱜ ᱢᱟᱱᱮ ᱴᱩᱨᱩᱡᱚᱢ ᱡᱟᱭᱜᱟ ᱫᱚ ᱚᱠᱟ ᱢᱟᱱᱮ ᱴᱩᱨᱤᱥ ᱡᱟᱭᱜᱟ ᱴᱩᱨᱤᱥᱯᱳᱴ